ᱤᱧᱫᱚ ᱪᱷᱚᱵᱤ ᱟᱸᱠᱟ ᱫᱚ ᱠᱟᱹᱴᱤᱡ ᱠᱷᱚᱱᱜᱤᱧ ᱵᱟᱰᱟᱭᱟ ᱟᱹᱰᱤ ᱟᱸᱴ ᱛᱳ ᱪᱷᱚᱵᱤᱧ ᱟᱸᱠᱟᱣ ᱵᱟᱲᱟᱭ ᱜᱮᱭᱟ ᱛᱚ ᱵᱟᱝᱞᱟᱫᱮᱥ ᱠᱚᱨᱮᱱ ᱦᱚᱸ ᱦᱚᱸᱜᱼᱚᱭ ᱟᱞᱮ ᱥᱩᱨᱼᱥᱩᱯᱩᱨ ᱵᱟᱝᱞᱟᱫᱮᱥ ᱢᱮᱱᱟᱜᱼᱟ ᱚᱱᱟ ᱠᱚᱨᱮᱦᱚᱸ ᱫᱟᱬᱟᱱᱤᱧ ᱪᱟᱞᱟᱜᱼᱟ ᱛᱳ ᱚᱱᱟ ᱠᱚᱨᱮᱦᱚᱸᱧ ᱧᱮᱞᱟ ᱤᱧᱟᱹᱜ ᱪᱷᱚᱵᱤ ᱜᱮᱠᱚ ᱟᱸᱠᱟᱣ ᱠᱟᱫᱟ ᱯᱟᱥᱱᱟᱣ ᱠᱟᱱᱟ ᱟᱨ ᱤᱧᱟᱹᱜ ᱤᱧᱟᱹᱜ ᱧᱩᱛᱩᱢ ᱤᱧᱟᱹᱜ ᱵᱟᱨᱮᱛᱮᱠᱚ ᱨᱚᱲᱟ ᱛᱳ ᱤᱧ ᱦᱚᱸᱠᱚ ᱧᱮᱞ ᱞᱤᱧ ᱠᱷᱟᱡ ᱛᱳ ᱤᱧ ᱦᱚᱸᱠᱚ ᱢᱤᱛᱤᱧᱟ ᱡᱮ ᱟᱢᱼᱢᱟ ᱪᱷᱚᱵᱤ ᱟᱸᱠᱟᱣᱤᱡ ᱞᱮᱠᱟᱞᱮ ᱧᱮᱞ ᱮᱫ ᱢᱮ ᱛᱳ ᱤᱧᱦᱚᱸᱧ ᱢᱮᱱᱟ ᱦᱮᱸ ᱪᱷᱚᱵᱤ ᱟᱸᱠᱟᱣᱤᱡ ᱠᱟᱱ ᱜᱤᱭᱟᱹᱧ ᱛᱳ ᱤᱧᱦᱚᱸ ᱢᱚᱱ ᱢᱚᱱᱛᱤᱧ ᱜᱩᱱᱟᱹᱱᱟ ᱡᱮ ᱤᱧᱦᱚᱸ ᱱᱤᱭᱟᱹ ᱠᱚᱨᱮ ᱦᱚᱠᱚ ᱧᱮᱞᱮᱫ ᱠᱟᱱ ᱛᱤᱧ ᱜᱤᱭᱟᱹ ᱤᱧᱟᱹᱜ ᱪᱷᱚᱵᱤ ᱛᱳ ᱱᱤᱭᱟᱹ ᱠᱚᱨᱮᱦᱚᱸ ᱤᱧᱟᱹᱜ ᱧᱩᱛᱩᱢ ᱵᱷᱟᱹᱜᱤ ᱪᱟᱨᱪᱟᱣ ᱟᱠᱟᱱ ᱛᱤᱧᱟᱹ ᱡᱮ ᱜᱳᱴᱟ ᱫᱤᱥᱚᱢ ᱜᱮ ᱡᱮ ᱤᱧᱟᱹᱜ ᱪᱷᱚᱵᱤ ᱠᱚ ᱧᱮᱞᱮᱫ ᱠᱟᱱ ᱛᱤᱧᱟᱹ ᱟᱨ ᱤᱧᱫᱚ ᱢᱚᱡᱽᱜᱤᱧ ᱟᱸᱠᱟᱣᱫᱟ ᱪᱷᱚᱵᱤ ᱠᱚᱫᱚ ᱠᱟᱹᱴᱤᱡ ᱠᱷᱚᱱᱜᱤᱧ ᱟᱸᱠᱟᱣ ᱦᱮᱣᱟᱣᱼᱟ ᱟᱨ ᱜᱳᱴᱟ ᱫᱤᱥᱚᱢ ᱠᱚ ᱧᱮᱞᱮᱫ ᱠᱟᱱ ᱛᱤᱧᱟ ᱵᱟᱝᱞᱟᱫᱮᱥ ᱠᱚᱨᱮ ᱦᱚᱸ ᱟᱨ ᱯᱷᱮᱥᱵᱩᱠ ᱠᱚᱨᱮᱜ ᱦᱚᱸᱠᱚ ᱤᱧᱟᱹᱜ ᱪᱷᱚᱵᱤ ᱜᱮᱠᱚ ᱟᱲᱟᱜ ᱵᱟᱲᱟᱭ ᱛᱤᱧᱟ ᱚᱸᱰᱮ ᱦᱚᱸᱧ